ᱱᱚᱣᱟ ᱵᱤᱨᱵᱷᱩᱢ ᱛᱷᱟᱱᱤᱛ ᱫᱚ ᱠᱷᱮᱞᱟ ᱡᱟᱨ ᱢᱚᱫᱽᱫᱷᱮ ᱨᱮᱫᱚ ᱠᱷᱮᱞᱳᱸᱰ ᱫᱚ ᱛᱮᱢᱚᱱ ᱞᱟᱴᱩ ᱢᱟᱨᱟᱝ ᱢᱟᱪᱷᱟ ᱛᱮᱦᱚᱸ ᱵᱟᱝ ᱦᱩᱭᱩᱜ ᱨᱮᱦᱚᱸ ᱚᱠᱟ ᱫᱚ ᱠᱚ ᱠᱚᱨᱟᱣᱮᱜ ᱠᱟᱱ ᱜᱮᱭᱟ ᱡᱟᱦᱟᱸ ᱠᱚᱨᱮ ᱞᱟᱴᱩ ᱞᱟᱴᱩ ᱠᱷᱮᱞᱳᱰ ᱡᱟᱭᱜᱟ ᱠᱚ ᱢᱮᱱᱟᱜᱼᱟ ᱚᱱᱟ ᱠᱚᱫᱚ ᱟᱨ ᱥᱮ ᱨᱚᱠᱚᱢ ᱵᱟᱱᱩᱜ ᱨᱮᱦᱚᱸ ᱡᱟᱦᱟᱸᱭ ᱠᱚ ᱤᱥᱠᱩᱞ ᱠᱚᱞᱮᱡᱽ ᱠᱚ ᱨᱮᱠᱚ ᱯᱟᱲᱦᱟᱜᱼᱟ ᱥᱮ ᱢᱟᱴᱷ ᱜᱷᱟᱴ ᱠᱚᱨᱮ ᱠᱚ ᱠᱟᱢᱤᱭᱟ ᱠᱷᱟᱫᱟᱱ ᱠᱚᱨᱮ ᱥᱮ ᱡᱟᱦᱟᱸᱱ ᱠᱟᱢᱤ ᱠᱚᱠᱚ ᱪᱟᱞᱟᱜ ᱨᱮ ᱟᱫᱚ ᱦᱟᱱᱟ ᱢᱟᱡᱟᱱ ᱵᱮᱲᱟ ᱫᱚ ᱦᱮᱡ ᱠᱟᱛᱮᱜ ᱦᱚᱲᱢᱚ ᱯᱷᱟᱨᱱᱟᱣ ᱞᱮᱠᱟ ᱱᱚᱝᱠᱟ ᱫᱚᱠᱚ ᱠᱟᱢᱤᱭᱮᱜ ᱠᱟᱱ ᱜᱮᱭᱟ

ᱠᱚ ᱮᱦᱚᱯ ᱨᱮᱦᱚᱸ ᱧᱮᱞ ᱠᱟᱱᱟ ᱡᱮ ᱡᱟᱦᱟᱸ ᱫᱚ ᱢᱤᱜ ᱫᱤᱱ ᱵᱟᱨ ᱫᱤᱱ ᱥᱮ ᱯᱮ ᱫᱤᱱ ᱨᱮᱭᱟᱜ ᱠᱚᱦᱚᱸ ᱠᱚ ᱠᱚᱨᱟᱣᱮᱜ ᱠᱟᱱ ᱜᱮᱭᱟ ᱟᱫᱚ ᱩᱱ ᱡᱚᱠᱷᱟᱱ ᱫᱚ ᱟᱭᱢᱟ ᱦᱚᱲ ᱦᱚᱸᱠᱚ ᱡᱟᱨᱣᱟᱜ ᱠᱟᱱᱟ ᱟᱨ ᱧᱮᱞᱚᱜ ᱠᱟᱱᱟ ᱡᱮ ᱱᱚᱣᱟ ᱢᱚᱫᱽᱫᱷᱮ ᱨᱮᱦᱚᱸ ᱢᱤᱜᱴᱮᱱ ᱜᱟᱭᱟᱱ ᱮᱢᱟᱱ ᱥᱮ ᱮᱱᱮᱡ ᱥᱮᱨᱮᱧ ᱦᱚᱸ ᱠᱚ ᱠᱚᱨᱟᱣ ᱫᱟ ᱟᱫᱚ ᱱᱚᱣᱟ ᱢᱞᱚᱫᱽᱫᱷᱮᱨᱮ ᱠᱤᱪᱷᱩ ᱥᱤᱠᱷᱱᱟᱹᱛ ᱨᱮᱭᱟᱜ ᱦᱚᱸ ᱢᱮᱱᱟᱜᱼᱟ ᱱᱚᱣᱟ ᱜᱟᱭᱟᱱ ᱛᱟᱞᱟ ᱛᱮᱦᱚᱸ ᱛᱚ ᱟᱭᱢᱟ ᱦᱚᱲ ᱟᱭᱢᱟ ᱠᱤᱪᱷᱩ ᱵᱚᱱ ᱱᱚᱰᱮ ᱠᱷᱚᱱ ᱵᱚᱱ ᱵᱟᱲᱟᱭ ᱧᱟᱢ ᱫᱟ ᱟᱨ ᱜᱤᱫᱟᱹᱨ ᱯᱤᱫᱟᱹᱨ ᱠᱚᱦᱚᱸ ᱵᱚᱱ ᱵᱟᱲᱟᱭ ᱪᱚᱭᱮᱜ ᱠᱚᱣᱟ ᱟᱨ ᱢᱤᱜᱴᱮᱱ ᱡᱟᱦᱟᱸᱱ ᱡᱟᱨᱣᱟᱜ ᱞᱮᱠᱟᱱ ᱥᱮ ᱜᱟᱭᱟᱱ ᱮᱢᱟᱱ ᱧᱤᱫᱟᱹ ᱡᱩᱫᱤ ᱦᱩᱭ ᱞᱮᱱᱠᱷᱟᱱ ᱱᱚᱝᱠᱟ ᱦᱩᱭᱩᱜ ᱠᱟᱱᱟ ᱡᱮᱠᱳᱱᱳ ᱫᱚᱠᱟᱱ ᱯᱟᱴᱷ ᱦᱚᱸᱠᱚ ᱵᱟᱹᱭᱥᱟᱹᱣ ᱫᱟ ᱟᱫᱚ ᱚᱸᱰᱮ ᱠᱷᱚᱱ ᱠᱤᱪᱷᱩ ᱦᱚᱲ ᱦᱚᱸ ᱪᱟ ᱫᱚᱠᱟᱱ ᱠᱟᱛᱮᱜ ᱦᱚᱸ ᱛᱷᱚᱲᱟ ᱚᱸᱰᱮ ᱠᱷᱚᱡ ᱠᱚ ᱨᱚᱡᱽᱜᱟᱨ ᱧᱟᱢ ᱫᱟ ᱟᱫᱚ ᱚᱱᱟ ᱛᱟᱞᱟ ᱛᱮᱦᱚᱸ ᱛᱷᱚᱲᱟ ᱦᱚᱲᱟᱜ ᱟᱭᱢᱟ ᱠᱤᱪᱷᱩ ᱵᱟᱲᱟᱭᱚᱜ ᱠᱟᱱᱟ ᱵᱟᱲᱟᱭ ᱧᱟᱢ ᱫᱟᱠᱚ ᱟᱨ ᱛᱷᱚᱲᱟ ᱦᱚᱸᱠᱚ ᱨᱚᱡᱽᱜᱟᱨ ᱦᱚᱸᱠᱚ ᱨᱚᱡᱽᱜᱟᱨ ᱫᱟᱲᱮᱭᱟᱜ ᱠᱟᱱᱟ ᱟᱨ ᱱᱚᱣᱟ ᱯᱷᱩᱴᱵᱚᱞ ᱠᱷᱮᱞᱳᱰ ᱫᱚ ᱟᱰᱤ ᱜᱮ ᱥᱚᱨᱮᱥᱟ ᱵᱤᱨᱵᱷᱩᱢ ᱡᱮᱞᱟ ᱨᱮᱫᱚ ᱜᱚᱴᱟ ᱜᱮ ᱱᱚᱣᱟ ᱫᱚ ᱟᱰᱤ ᱟᱸᱴ ᱜᱮ ᱧᱮᱞᱚᱜ ᱠᱟᱱᱟ